ᱟᱵᱚ ᱥᱟᱱᱛᱟᱲ ᱨᱮᱫᱚ ᱥᱟᱜᱟᱲ ᱜᱟᱹᱰᱤ ᱫᱚ ᱵᱟᱨᱭᱟ ᱰᱟᱹᱝᱨᱤ ᱠᱚ ᱛᱚᱞ ᱠᱟᱠᱤᱱᱟ ᱟᱨ ᱚᱱᱟ ᱥᱟᱜᱟᱲ ᱜᱟᱹᱰᱤ ᱠᱚ ᱵᱮᱱᱟᱣᱟ ᱚᱱᱟ ᱥᱟᱜᱟᱲ ᱜᱟᱹᱰᱤ ᱵᱮᱱᱟᱣ ᱠᱟᱛᱮᱫ ᱦᱩᱲᱩ ᱠᱚ ᱥᱟᱢᱟᱱ ᱠᱚᱠᱚ ᱤᱫᱤᱭᱟ ᱟᱹᱜᱩᱭᱟ ᱚᱱᱠᱟ ᱜᱮ ᱫᱟᱜ ᱜᱟᱹᱰᱤ ᱦᱚᱸ ᱫᱟᱜ ᱨᱮᱜᱮ ᱫᱟᱹᱲᱟᱭ ᱟᱨ ᱚᱱᱟ ᱨᱮᱦᱚᱸ ᱟᱹᱰᱤ ᱜᱟᱱ ᱦᱚᱲ ᱠᱚᱠᱚ ᱛᱟᱦᱮᱱᱟ ᱤᱫᱤ ᱠᱚᱣᱟ ᱠᱚ ᱟᱹᱜᱩ ᱠᱚᱣᱟ ᱠᱚ ᱟᱨ ᱥᱟᱫᱚᱢ ᱜᱟᱹᱰᱤ ᱦᱚᱸ ᱚᱱᱠᱟᱜᱮ ᱢᱤᱫᱴᱟᱝ ᱥᱟᱫᱚᱢ ᱛᱮ ᱛᱚᱞ ᱠᱟᱭᱟ ᱠᱚ ᱟᱨ ᱚᱱᱟ ᱜᱟᱹᱰᱤ ᱠᱚ ᱞᱟᱜᱟᱭᱟ ᱟᱨ ᱡᱟᱦᱟᱸ ᱛᱤᱱᱟᱹᱜ ᱥᱟᱢᱟᱱ ᱠᱚ ᱞᱳᱰ ᱫᱟᱲᱮᱭᱟᱜᱼᱟ ᱤᱫᱤᱭᱟᱠᱚ ᱟᱹᱜᱩᱭᱟᱠᱚ ᱚᱱᱠᱟ ᱜᱮ ᱩᱰᱟᱹᱜ ᱜᱟᱹᱰᱤ ᱦᱚᱸ ᱪᱮᱛᱟᱱ ᱪᱮᱛᱟᱱ ᱛᱮ ᱩᱰᱟᱹᱜᱼᱟ ᱡᱚ ᱦᱚᱲ ᱠᱚᱠᱚ ᱫᱩᱲᱩᱵ ᱠᱟᱛᱮᱫ ᱟᱹᱰᱤ ᱥᱟᱺᱜᱤᱧ ᱥᱟᱺᱜᱤᱧ ᱫᱤᱥᱚᱢ ᱠᱚ ᱦᱤᱡᱩᱜ ᱥᱮᱱᱚᱜᱼᱟ ᱟᱨ ᱢᱚᱴᱚᱨ ᱜᱟᱹᱰᱤ ᱫᱚ ᱥᱚᱲᱚᱠ ᱠᱚᱨᱮ ᱠᱚ ᱪᱟᱞᱟᱣ ᱵᱟᱲᱟᱭᱟ ᱠᱤ ᱡᱟᱦᱟᱱᱟᱜ ᱚᱲᱟᱜ ᱨᱮᱱᱟᱜ ᱠᱟᱹᱢᱤ ᱠᱚᱨᱮ ᱤᱭᱟ ᱦᱚᱲ ᱤᱫᱤ ᱟᱹᱜᱩ ᱨᱮ ᱠᱟᱹᱢᱤ ᱮᱢᱟᱭ